ᱵᱚᱱᱫᱚ ᱞᱮᱱᱠᱷᱟᱱ ᱨᱳᱜᱤ ᱠᱚ ᱡᱟ ᱢᱮᱱᱟᱜ ᱠᱚᱣᱟ ᱟᱹᱛᱳᱼᱴᱚᱞᱟ ᱨᱮ ᱩᱱᱠᱩ ᱠᱚᱫᱚ ᱵᱚᱱᱫᱚ ᱞᱮᱱᱠᱷᱟᱱ ᱚᱠᱟ ᱨᱮᱠᱚ ᱪᱟᱞᱟᱜᱼᱟ ᱟᱨ ᱥᱩᱨ ᱨᱮ ᱛᱟᱦᱮᱸ ᱞᱮᱱᱠᱷᱟᱱ ᱯᱟᱞᱮᱫ ᱚᱸᱰᱮ ᱠᱚ ᱪᱟᱞᱟᱣ ᱞᱮᱱᱠᱷᱟᱱ ᱟᱠᱚᱣᱟᱜ ᱨᱳᱜᱽᱼᱟᱡᱟᱨ ᱡᱟᱜᱮ ᱢᱮᱱᱟᱜᱼᱟ ᱚᱱᱟ ᱠᱚ ᱯᱷᱟᱨᱪᱟᱭᱟ ᱚᱱᱟᱛᱮ ᱢᱮᱱ ᱟᱹᱞᱤᱧ ᱵᱚᱱᱫᱚ ᱫᱚ ᱟᱹᱰᱤᱜᱮ ᱵᱟᱭ ᱡᱩᱛᱩᱜᱼᱟ ᱟᱨ ᱟᱨᱚ ᱠᱷᱩᱞᱟᱹᱜ ᱞᱟᱹᱜᱤᱫ

ᱟᱹᱰᱤᱼᱟᱹᱰᱤ ᱜᱮ ᱱᱟᱯᱟᱭᱚᱜᱼᱟ ᱪᱮᱫᱟᱜ ᱥᱮ ᱵᱟᱝ ᱛᱟᱦᱮᱸ ᱞᱮᱱᱠᱷᱟᱱ

ᱡᱟᱜᱮ ᱨᱩᱜᱤ ᱠᱚᱠᱚ ᱦᱤᱡᱩᱜᱼᱟ ᱩᱱᱠᱩ ᱫᱚ ᱛᱟᱦᱞᱮ ᱚᱠᱟ ᱨᱮᱠᱚ ᱨᱟᱱ ᱯᱷᱟᱨᱪᱟᱜᱼᱟ ᱥᱩᱨ ᱨᱮ ᱛᱟᱦᱮᱸ ᱞᱮᱱᱠᱷᱟᱱ ᱩᱱᱠᱩ ᱫᱚ ᱟᱹᱰᱤ ᱞᱚᱜᱚᱱ ᱠᱚ ᱪᱟᱞᱟᱣ ᱠᱟᱛᱮᱫ ᱠᱚ ᱨᱟᱱᱚᱜᱼᱟ ᱞᱟᱹᱭ ᱟᱹᱞᱤᱧ ᱚᱱᱟᱜᱮ ᱟᱹᱞᱤᱧ ᱫᱚ ᱵᱮᱥ ᱞᱤᱧ ᱵᱩᱡᱷᱟᱹᱣᱟ ᱪᱮᱫᱟᱜ ᱥᱮ ᱵᱟᱦᱨᱮ ᱪᱟᱞᱟᱣ ᱞᱮᱠ ᱪᱟᱞᱟᱜ ᱠᱷᱟᱱ ᱠᱚ ᱟᱹᱰᱤ ᱠᱚ ᱫᱚᱜᱽᱫᱷᱚᱱᱚᱜᱼᱟ ᱟᱨ ᱡᱟᱦᱟᱸᱭᱼᱡᱟᱦᱟᱸᱭ ᱠᱚᱫᱚ ᱵᱟᱦᱨᱮ ᱠᱚᱦᱚᱸ ᱵᱟᱠᱚ ᱧᱮᱞ ᱟᱠᱟᱫᱟ ᱩᱱᱠᱩ ᱫᱚ ᱛᱚᱵᱮ ᱚᱠᱟ ᱨᱮᱠᱚ ᱪᱟᱞᱟᱜᱼᱟ ᱪᱮᱫᱟᱜ ᱥᱮ ᱩᱱᱠᱩ ᱚᱸᱰᱮ ᱥᱮᱴᱮᱨᱚᱜ ᱞᱟᱹᱜᱤᱫ ᱟᱹᱰᱤᱜᱮ ᱟᱱᱟᱴ ᱮᱴᱠᱮᱴᱚᱬᱮ ᱩᱱᱠᱩ ᱪᱮᱛᱟᱱᱨᱮ ᱦᱩᱭ ᱫᱟᱲᱮᱭᱟᱜᱼᱟ ᱚᱱᱟ ᱛᱮᱞᱤᱧ ᱞᱟᱹᱭᱟ ᱫᱚ ᱵᱚᱱᱫᱚ ᱫᱚ ᱵᱟᱭ ᱞᱟᱹᱠᱛᱤ ᱠᱟᱱᱟ ᱟᱨ ᱡᱟᱦᱟᱸ ᱜᱮ ᱦᱮᱱᱟᱜ ᱠᱚᱣᱟ ᱨᱩᱜᱤᱠᱚ ᱩᱱᱠᱩ ᱦᱚᱸ ᱞᱚᱜᱚᱱ ᱥᱩᱨ ᱨᱮ ᱛᱟᱦᱮᱸ ᱞᱮᱱᱠᱷᱟᱱ ᱞᱚᱜᱚᱱ ᱠᱚ ᱥᱮᱴᱮᱨ ᱠᱟᱛᱮᱫ ᱠᱚ ᱨᱟᱱ ᱯᱷᱟᱨᱪᱟᱜᱼᱟ ᱚᱱᱟ ᱠᱚ ᱫᱚ ᱟᱹᱛᱳᱼᱴᱚᱞᱟ ᱨᱮ ᱡᱟᱦᱟᱸᱠᱚ ᱵᱟᱲᱟᱭ ᱦᱮᱱᱟᱜ ᱛᱟᱠᱚᱣᱟ ᱩᱱᱠᱩ ᱠᱚᱴᱷᱮᱱ ᱠᱚ ᱵᱩᱫᱷᱤᱠᱚ ᱠᱚᱭ ᱠᱟᱛᱮᱫ ᱠᱚ ᱟᱨ ᱩᱱᱠᱩ ᱩᱱᱠᱩᱣᱟᱜ ᱵᱩᱫᱽᱫᱷᱤ ᱠᱚ ᱠᱩᱞᱤ ᱵᱩᱡᱷᱟᱹᱣ ᱠᱚ ᱠᱟᱛᱮᱫ ᱩᱱᱠᱩ ᱟᱠᱚ ᱠᱚ ᱪᱟᱞᱟᱣ ᱫᱟᱲᱮᱭᱟᱜᱼᱟ ᱩᱱᱠᱩᱣᱟᱜ ᱫᱚ ᱱᱤᱭᱟᱹ ᱟᱨ ᱱᱤᱛᱚᱜ ᱫᱚ ᱟᱹᱛᱳᱼᱟᱹᱛᱳ ᱠᱚᱦᱚᱸ ᱠᱚ ᱚᱱᱠᱟᱱ ᱨᱮᱱ ᱠᱚ ᱪᱟᱞᱟᱣ ᱵᱟᱲᱟᱜ ᱠᱟᱱᱟ ᱩᱱᱠᱩ ᱠᱚᱦᱚᱸ ᱠᱚ ᱫᱟᱲᱮᱭᱟᱜ ᱜᱮᱭᱟ ᱩᱱᱠᱩ ᱴᱷᱮᱱ ᱠᱩᱞᱤᱼᱠᱩᱯᱩᱞᱤ ᱠᱟᱛᱮᱫ ᱨᱮᱦᱚᱸ ᱠᱚ ᱟᱠᱚᱦᱚᱸ ᱢᱤᱫᱴᱟᱝ ᱵᱩᱫᱽᱫᱷᱤᱼᱫᱤᱥᱟᱹ ᱠᱚ ᱧᱟᱢᱟ ᱟᱨ ᱩᱱᱠᱩ ᱚᱸᱰᱮ ᱠᱚ ᱥᱮᱴᱮᱨ ᱫᱟᱲᱮᱭᱟᱜᱼᱟ